ᱦᱮᱞᱳ ᱦᱮᱸ ᱟᱸᱡᱚᱢᱚᱜ ᱠᱟᱱᱟ ᱥᱮ ᱵᱟᱝ ᱚᱸᱻ ᱪᱮᱫᱞᱮᱠᱟᱱ ᱦᱟᱹᱠᱩ ᱪᱩᱸᱭᱟᱹᱜ ᱢᱮᱱᱟᱜ ᱛᱟᱠᱚᱣᱟ ᱦᱳᱭ ᱚᱸᱻ ᱦᱚᱸ ᱚᱸᱻ ᱦᱚᱸ ᱦᱳᱭᱛᱚ ᱟᱨ ᱤᱧ ᱫᱚ ᱚᱰᱟᱨᱟᱹᱧ ᱦᱩᱱᱟᱹᱝ ᱛᱤᱱ ᱚᱱᱟ ᱡᱷᱮᱸᱴ ᱛᱤᱱ ᱛᱟᱹᱨᱤᱠᱷ ᱛᱮ ᱤᱞᱤᱥ ᱦᱟᱹᱠᱩ ᱫᱚᱨᱠᱟᱨᱚᱜ ᱠᱟᱹᱱᱟᱹᱧ ᱟᱞᱮ ᱚᱲᱟᱜ ᱨᱮ ᱵᱟᱯᱞᱟ ᱯᱟᱴᱤᱭ ᱠᱷᱟᱱ ᱫᱚ ᱞᱮ ᱦᱳᱭ ᱱᱟᱥᱮ ᱵᱤᱥ ᱠᱤᱞᱳ ᱜᱟᱱ ᱦᱳᱭ ᱡᱷᱮᱸᱴ ᱛᱤᱱ ᱛᱟᱹᱨᱤᱠᱷ ᱦᱳᱭ ᱟᱫᱚ ᱚᱲᱟᱜ ᱫᱚ ᱨᱟᱡᱽᱱᱚᱜᱚᱨ ᱦᱳᱭᱛᱳ ᱟᱹᱜᱩ ᱦᱩᱭᱩᱜᱼᱟ ᱨᱟᱡᱽᱱᱚᱜᱚᱨ ᱢᱮᱱᱟᱜᱼᱟ ᱦᱚᱲ ᱵᱷᱮᱡᱟ ᱠᱚᱢᱮ ᱤᱧ ᱫᱚ ᱵᱟᱹᱧ ᱥᱮᱱ ᱫᱟᱲᱭᱟᱜᱼᱟ ᱦᱳᱭ ᱟᱛᱳ ᱫᱚ ᱨᱟᱡᱽᱱᱚᱜᱚᱨ ᱦᱳᱭ ᱦᱳᱭ ᱚᱸᱻ ᱦᱚᱸ ᱦᱳᱭ ᱢᱟᱥᱮ ᱛᱤᱱᱟᱹᱜ ᱵᱟᱡᱮ ᱞᱮᱠᱟᱢ ᱦᱳᱭ ᱟᱬᱜᱟᱛ ᱧᱚᱜ ᱨᱮ ᱟᱨ ᱯᱩᱭᱥᱟᱹ ᱠᱚᱫᱚ ᱦᱳᱭ ᱤᱧ ᱫᱚ ᱵᱟᱹᱧ ᱦᱮᱡ ᱫᱟᱲᱮᱭᱟᱜᱼᱟ ᱟᱫᱚ ᱦᱮᱸᱜᱼᱮ ᱛᱚ ᱦᱚᱨ ᱫᱚᱞᱮ ᱞᱟᱹᱭ ᱠᱟᱜ ᱢᱮ ᱟᱨ ᱱᱮᱛᱟᱨ ᱢᱟ ᱪᱮᱫ ᱜᱩᱜᱩᱞ ᱡᱚᱢᱟᱱᱟ ᱠᱟᱱᱟ ᱮᱱᱠᱷᱟᱱ ᱫᱚ ᱯᱷᱳᱱ ᱛᱮ ᱠᱟᱛᱮ ᱨᱮᱦᱚᱸ ᱵᱷᱮᱡᱟ ᱦᱩᱭᱩᱜᱼᱟ ᱦᱳᱭ ᱛᱚ ᱤᱧ ᱫᱚ ᱯᱷᱨᱮᱹᱥ ᱦᱟᱹᱠᱩ ᱜᱮ ᱫᱚᱨᱠᱟᱨ ᱯᱷᱨᱮᱹᱥ ᱦᱟᱹᱠᱩ ᱜᱮ ᱦᱳᱭ ᱦᱮᱸ ᱦᱳᱭ ᱛᱚ ᱠᱟ ᱴᱤᱝ ᱠᱚᱜᱮ ᱠᱟ ᱴᱤᱝ ᱠᱟᱛᱮ ᱜᱮ ᱫᱚᱨᱠᱟᱨ ᱦᱳᱭ ᱠᱟᱹᱴᱤᱝ ᱠᱟᱛᱮ ᱜᱮ ᱦᱳᱭ ᱦᱳᱭ ᱵᱷᱤᱲᱼᱵᱷᱟᱲ ᱨᱮᱜᱮ ᱦᱳᱭ ᱮᱱᱠᱷᱟᱱ ᱫᱚ ᱠᱟᱴᱤᱝ ᱠᱟᱛᱮ ᱜᱮ ᱴᱷᱤᱠᱚᱜᱼᱟ ᱟᱨ ᱢᱤᱠᱥᱤᱢᱟᱢ ᱟᱹᱜᱩᱭᱮᱫ ᱠᱚᱜᱮ ᱯᱩᱭᱥᱟᱹ ᱮᱢ ᱵᱟᱲᱟ ᱠᱟᱛᱮ ᱜᱮ ᱮᱱᱠᱷᱟᱱ ᱫᱚ ᱠᱟᱹᱴᱤᱝ ᱨᱮᱦᱚᱸ ᱪᱮᱫ ᱟᱨ ᱦᱳᱭ ᱛᱤᱱ ᱛᱟ ᱨᱤᱠᱷ ᱦᱳᱭ ᱥᱮᱴᱮᱨᱚᱜ ᱦᱳᱭ ᱥᱮᱴᱮᱨ ᱠᱟᱜ ᱴᱷᱤᱠᱜᱮᱭᱟ ᱛᱚᱵᱮ